ᱦᱮᱭᱟᱨ ᱡᱮᱞ ᱫᱚ ᱮᱢᱚᱱ ᱢᱤᱫᱴᱮᱱ ᱡᱮᱞ ᱠᱟᱱᱟ ᱡᱟᱦᱟᱸ ᱫᱚ ᱟᱵᱚᱣᱟᱜ ᱵᱚᱦᱚᱜ ᱩᱯ ᱨᱮᱱᱟᱜ ᱪᱮᱸᱴᱷᱟᱭ ᱯᱟᱞᱴᱟᱣᱟ ᱧᱮᱞ ᱛᱮᱦᱚᱸ ᱟᱹᱰᱤ ᱪᱤᱠᱟᱹᱲ ᱧᱮᱞᱚᱜᱼᱟ ᱧᱮᱞᱚᱜ ᱦᱚᱸ ᱵᱚᱦᱚᱜ ᱨᱮᱱ ᱥᱤ ᱠᱚ ᱜᱚᱡᱚᱜᱼᱟ ᱵᱚᱦᱚᱜ ᱨᱮᱱᱟᱜ ᱠᱷᱩᱥᱠᱤ ᱥᱮ ᱥᱚᱸᱫᱽᱨᱚ ᱱᱚᱣᱟ ᱠᱚ ᱠᱚ ᱪᱟᱵᱟᱜᱼᱟ ᱱᱚᱣᱟ ᱨᱮᱱᱟᱜ ᱨᱚᱝ ᱜᱞᱮᱡᱽ ᱟᱹᱰᱤ ᱵᱷᱟᱜᱮ ᱧᱮᱞᱚᱜᱼᱟ ᱩᱯ ᱵᱟᱝᱠᱚ ᱵᱟᱝ ᱧᱩᱨᱩᱜᱼᱟ ᱡᱟᱦᱟᱸ ᱞᱮᱠᱟᱭᱟᱢ ᱚᱱᱠᱟᱜᱮ ᱩᱯ ᱚᱱᱛᱮ ᱪᱟᱞᱟᱜᱼᱟ